ᱟᱵᱩ ᱥᱤᱠᱷᱱᱟᱹᱛ ᱨᱮ ᱟᱵᱩ ᱥᱟᱱᱛᱟᱞᱤ ᱯᱟᱹᱨᱥᱤ ᱨᱮᱱᱟᱜ ᱞᱟᱦᱟᱱᱛᱤ ᱱᱚᱣᱟ ᱫᱚ ᱥᱟᱹᱨᱤᱜᱤ ᱟᱹᱰᱤ ᱟᱴᱜᱤ ᱡᱟᱹᱨᱩᱲ ᱠᱟᱱᱛᱟᱵᱩᱱᱟ ᱪᱮᱫᱟᱜ ᱥᱮ ᱱᱤᱛᱚᱜ ᱫᱚ ᱡᱟᱦᱟᱸᱜᱤ ᱯᱟᱹᱨᱥᱤᱠᱩ ᱞᱟᱦᱟᱜ ᱠᱟᱱ ᱱᱚᱣᱟᱫᱚ ᱟᱠᱩᱣᱟᱜ ᱟᱭᱩ ᱟᱲᱟᱝ ᱨᱮᱱᱟᱜ ᱞᱟᱦᱟᱛᱤ ᱥᱮ ᱟᱭᱩ ᱟᱲᱟᱝᱛᱮ ᱱᱚᱣᱟ ᱨᱮᱱᱟᱜ ᱡᱚᱫᱤ ᱵᱟᱝ ᱞᱟᱦᱟ ᱞᱮᱱᱠᱷᱟᱡ ᱵᱟᱝ ᱦᱩᱭᱞᱮᱱᱠᱷᱟᱡ ᱫᱚ ᱠᱤᱱᱛᱩ ᱟᱵᱩᱫᱚ ᱛᱤᱥᱜᱤ ᱱᱚᱣᱟ ᱯᱟᱹᱨᱥᱤ ᱫᱚ ᱵᱟᱝ ᱦᱟᱨᱟ ᱵᱩᱨᱩᱜᱼᱟ ᱚᱱᱟ ᱠᱷᱟᱹᱛᱤᱨᱛᱮ ᱵᱷᱤᱱᱟᱹ ᱵᱷᱤᱱᱟᱹ ᱡᱟᱜᱟ ᱨᱮ ᱟᱵᱩ ᱵᱮᱥᱚᱨᱠᱟᱨᱤ ᱛᱚᱨᱚᱯᱠᱷᱚᱱ ᱦᱚᱸ ᱥᱮ ᱥᱚᱨᱠᱟᱨᱤ ᱛᱚᱨᱚᱯᱠᱷᱚᱱ ᱦᱚᱸ ᱱᱚᱣᱟ ᱞᱟᱹᱜᱤᱫ ᱛᱮ ᱟᱵᱩᱫᱚ ᱜᱚᱲᱚ ᱠᱚᱭ ᱛᱩᱫ ᱦᱩᱭᱩᱜ ᱛᱟᱵᱩᱱᱟ ᱥᱮ ᱟᱵᱩ ᱛᱮᱦᱚᱸ ᱠᱩᱨᱩᱢᱩᱴᱩ ᱦᱩᱭᱩᱜ ᱛᱟᱵᱩᱱᱟ ᱟᱨ ᱟᱵᱩᱣᱟᱜ ᱯᱟᱹᱨᱥᱤ ᱨᱮᱭᱟᱜ ᱞᱟᱦᱟᱱᱛᱤ ᱞᱟᱹᱜᱤᱫ ᱛᱮ ᱡᱚᱛᱚ ᱦᱚᱲᱜᱤ ᱟᱵᱩᱣᱟᱜ ᱱᱚᱣᱟ ᱪᱤᱠᱤ ᱪᱮᱛᱟᱱ ᱨᱮ ᱟᱵᱩᱣᱟᱜ ᱦᱩᱫᱤᱥ ᱟᱹᱜᱩ ᱦᱩᱭᱩᱜ ᱛᱟᱵᱩᱱᱟ ᱟᱨ ᱟᱵᱩ ᱡᱟᱦᱟᱸ ᱡᱟᱦᱟᱸᱜᱤ ᱤᱛᱩᱱ ᱟᱠᱷᱲᱟ ᱢᱮᱱᱟᱜ ᱛᱟᱵᱩᱱ ᱚᱱᱟ ᱠᱚᱨᱮᱦᱚᱸ ᱱᱚᱣᱟ ᱥᱟᱱᱛᱟᱞᱤ ᱯᱟᱹᱨᱥᱤ ᱤᱫᱤ ᱠᱟᱛᱮᱫ ᱟᱵᱩᱫᱚ ᱰᱷᱤᱨ ᱠᱟᱭᱛᱮ ᱰᱷᱤᱨ ᱰᱷᱤᱨᱜᱤ ᱪᱚᱨᱪᱟ ᱦᱩᱭᱩᱜ ᱛᱟᱵᱩᱱᱟ ᱛᱚᱵᱮᱠᱷᱟᱱᱜᱤ ᱱᱚᱣᱟ ᱥᱟᱱᱛᱟᱞᱤ ᱯᱟᱹᱨᱥᱤ ᱨᱮᱱᱟᱜ ᱦᱟᱨᱟᱵᱩᱨᱩ ᱞᱟᱹᱜᱤᱫ ᱛᱮ ᱟᱵᱩᱫᱚ ᱦᱟᱨᱟ ᱵᱩᱨᱩ ᱫᱟᱲᱤᱭᱟᱜᱼᱟ ᱵᱩᱱ ᱟᱨᱵᱩᱱ ᱦᱟᱨᱟ ᱵᱩᱨᱩ ᱞᱮᱠᱷᱟᱡ ᱢᱤᱫ ᱫᱤᱱ ᱥᱟᱱᱛᱟᱲᱤ ᱯᱟᱹᱨᱥᱤ ᱫᱤᱥᱟᱹᱢ ᱛᱟᱞᱟᱨᱮ ᱟᱹᱰᱤ ᱢᱤᱫᱴᱟᱱ ᱫᱟᱲᱤᱭᱟᱱ ᱡᱟᱭᱜᱟᱨᱮᱭ ᱛᱤᱸᱜᱩ ᱫᱟᱲᱤᱭᱟᱜᱼᱟ